ᱤᱧ ᱤᱧᱟᱹᱜ ᱯᱷᱮᱰᱟᱛ ᱫᱚ ᱦᱩᱭᱩᱜ ᱠᱟᱱᱟ ᱡᱮ ᱟᱛᱳ ᱨᱮ ᱡᱟᱦᱟᱱᱟᱜ ᱚᱱᱠᱟ ᱛᱟᱯᱟᱢ ᱠᱚ ᱦᱩᱭᱩᱜᱼᱟ ᱥᱮ ᱵᱟᱝᱢᱟ ᱠᱷᱟᱹᱯᱟᱹᱨᱤᱭᱟᱹ ᱠᱚ ᱦᱩᱭᱩᱜᱼᱟ ᱩᱱᱡᱚᱠᱷᱟᱱ ᱚᱱᱟ ᱥᱚᱞᱦᱮ ᱨᱮᱫᱚ ᱡᱚᱛᱚ ᱠᱷᱚᱱ ᱢᱟᱲᱟᱝ ᱨᱮᱧ ᱛᱟᱦᱮᱱᱟ ᱟᱨ ᱟᱛᱳᱨᱮ ᱡᱟᱦᱟᱱᱟᱜ ᱢᱤᱴᱤᱱ ᱠᱚ ᱦᱩᱭᱩᱜᱼᱟ ᱥᱮ ᱡᱟᱦᱟᱱᱟᱜ ᱠᱟᱹᱢᱤ ᱠᱚ ᱦᱩᱭᱩᱜᱼᱟ ᱤᱧ ᱫᱚ ᱚᱱᱟ ᱠᱟᱹᱢᱤ ᱠᱚᱨᱮ ᱦᱚᱸ ᱥᱮ ᱚᱱᱟ ᱢᱤᱴᱤᱱ ᱠᱚᱨᱮ ᱦᱚᱸ ᱡᱚᱛᱚ ᱠᱷᱚᱱ ᱢᱟᱲᱟᱝ ᱨᱤᱧ ᱛᱟᱦᱮᱱᱟ ᱟᱫᱚ ᱚᱱᱟ ᱞᱟᱹᱜᱤᱫ ᱤᱧ ᱠᱮᱯ ᱟᱛᱳ ᱦᱚᱲ ᱥᱮ ᱵᱟᱝᱢᱟ ᱟᱨᱚ ᱠᱚ ᱦᱚᱲ ᱦᱚᱸ ᱠᱚ ᱟᱹᱰᱤ ᱜᱮᱠᱚ ᱠᱷᱚᱡᱤᱧᱟ ᱟᱫᱚ ᱡᱟᱦᱟᱱᱟᱜ ᱡᱩᱫᱤ ᱱᱚᱝᱠᱟ ᱛᱟᱯᱟᱢ ᱠᱚ ᱦᱩᱭᱩ ᱜᱚᱫ ᱞᱮᱱᱠᱷᱟᱱ ᱫᱚ ᱟᱛᱳ ᱦᱚᱲ ᱠᱚ ᱟᱫᱚ ᱛᱟᱭᱚᱢ ᱫᱚ ᱤᱧ ᱜᱮᱠᱚ ᱠᱷᱚᱡᱤᱧᱟ ᱟᱨ ᱡᱟᱦᱟᱱᱟᱜ ᱡᱩᱫᱤ ᱱᱚᱝᱠᱟ ᱢᱤᱴᱤᱱ ᱠᱚ ᱦᱩᱭᱩᱜᱼᱟ ᱟᱫᱚ ᱩᱱ ᱡᱚᱠᱷᱚᱡ ᱦᱚᱸ ᱟᱛᱳ ᱦᱚᱲ ᱠᱚᱫᱚ ᱤᱧ ᱜᱮᱠᱚ ᱠᱷᱚᱡᱤᱧᱟ ᱟᱨ ᱡᱟᱦᱟᱱᱟᱜ ᱡᱩᱫᱤ ᱱᱚᱝᱠᱟ ᱠᱟᱹᱢᱤ ᱠᱚ ᱦᱩᱭᱩᱜᱼᱟ ᱡᱮ ᱚᱱᱠᱟᱱ ᱠᱟᱹᱢᱤ ᱠᱚ ᱦᱩᱭᱩᱜᱼᱟ ᱡᱮᱢᱚᱱ ᱞᱮ ᱡᱟᱦᱟᱸ ᱠᱚᱨᱮ ᱠᱚ ᱛᱟᱯᱟᱢ ᱮᱱᱟ ᱥᱮ ᱠᱚ ᱠᱷᱟᱹᱯᱟᱹᱨᱤᱭᱟᱹᱜ ᱠᱟᱱᱟ ᱥᱮ ᱠᱚ ᱱᱮᱭᱟᱜ ᱠᱟᱱᱟ ᱟᱫᱚ ᱚᱱᱟ ᱥᱚᱞᱦᱮ ᱞᱟᱹᱜᱤᱫ ᱛᱮᱫᱚ ᱤᱧ ᱫᱚ ᱢᱟᱲᱟᱝ ᱨᱮᱧ ᱛᱟᱦᱮᱱᱟ ᱟᱫᱚ ᱚᱱᱟ ᱞᱟᱹᱜᱤᱫ ᱛᱮᱫᱚ ᱤᱧ ᱫᱚ ᱟᱹᱰᱤ ᱜᱚᱨᱚᱵᱤᱧ ᱟᱹᱭᱠᱟᱹᱣᱟ ᱡᱮ ᱚᱱᱠᱟᱱ ᱠᱟᱹᱢᱤ ᱠᱚᱨᱮ ᱦᱚᱸ ᱤᱧ ᱫᱚ ᱟᱛᱳ ᱦᱚᱲ ᱠᱚᱫᱚ ᱡᱮᱛᱮ ᱠᱷᱚᱱ ᱢᱟᱲᱟᱝ ᱨᱮᱜᱮ ᱠᱚ ᱧᱟᱢ ᱵᱟᱲᱟᱭᱤᱧᱟᱹ ᱟᱨ ᱤᱧ ᱦᱚᱸ ᱚᱱᱟ ᱠᱟᱹᱢᱤ ᱠᱚᱨᱮ ᱫᱚ ᱡᱚᱛᱚ ᱠᱷᱚᱱ ᱢᱟᱲᱟᱝ ᱨᱮᱜᱮᱧ ᱛᱟᱦᱮᱱᱟ ᱡᱮ ᱚᱱᱟ ᱠᱟᱹᱢᱤ ᱠᱚ ᱪᱮᱫ ᱞᱮᱠᱟᱛᱮ ᱥᱚᱞᱦᱮᱭᱟ ᱟᱨ ᱪᱮᱫ ᱞᱮᱠᱟᱛᱮ ᱵᱚ ᱥᱚᱡᱷᱮᱭᱟ ᱟᱨ ᱪᱮᱫ ᱞᱮᱠᱟᱛᱮ ᱚᱱᱟ ᱠᱟᱹᱢᱤ ᱠᱷᱟ ᱠᱟᱢᱤ ᱠᱷᱟᱱ ᱫᱚᱵᱚ ᱜᱟᱱᱚᱜᱼᱟ ᱚᱱᱟ ᱠᱚᱫᱚ ᱤᱧ ᱫᱚ ᱟᱛᱳ ᱦᱚᱲ ᱠᱚ ᱡᱮ ᱚᱱᱟ ᱠᱟᱹᱢᱤ ᱦᱚᱨᱟ ᱨᱮᱫᱚ ᱫᱤᱥᱟᱹ ᱦᱚᱨᱟᱧ ᱩᱫᱩᱜ ᱟᱠᱚᱣᱟ ᱟᱨ ᱤᱧ ᱫᱚ ᱚᱱᱟ ᱢᱮᱱ ᱛᱮᱦᱚᱸ ᱟᱹᱰᱤ ᱜᱚᱨᱚᱵᱤᱧ ᱟᱹᱭᱠᱟᱹᱣᱟ ᱟᱨ ᱤᱧ ᱫᱚ ᱱᱚᱣᱟ ᱢᱮᱱᱛᱮᱦᱚᱸ ᱟᱹᱰᱤ ᱜᱚᱨᱚᱵᱤᱧ ᱟᱹᱭᱠᱟᱹᱣᱟ ᱡᱮ ᱟᱵᱚ ᱥᱚᱨᱟᱭᱠᱮᱞᱞᱟ ᱠᱷᱟᱨ ᱥᱚᱶᱟ ᱨᱮ ᱵᱟᱨᱭᱟ ᱠᱚᱲᱟ ᱠᱤᱱ ᱛᱟᱦᱮᱸ ᱞᱮᱱᱟ ᱡᱟᱦᱟᱸ ᱫᱚᱠᱤᱱ ᱦᱩᱭᱩᱜ ᱠᱟᱱᱟ ᱰᱤᱵᱟᱹ ᱠᱤᱥᱩᱱ ᱟᱫᱚ ᱩᱱᱠᱤᱱ ᱫᱚ ᱰᱤᱵᱟᱹ ᱫᱚ ᱰᱤᱵᱟᱹ ᱥᱚᱨᱮᱱ ᱧᱩᱛᱩᱢᱟᱱ ᱢᱤᱫ ᱦᱚᱲᱮ ᱛᱟᱦᱮᱸ ᱞᱮᱱᱟ ᱟᱨ ᱠᱤᱥᱩᱱ ᱫᱚ ᱠᱤᱥᱩᱱ ᱢᱩᱨᱢᱩ ᱧᱩᱛᱩᱢᱟᱱ ᱢᱤᱫ ᱦᱚᱲᱮ ᱛᱟᱦᱮᱸ ᱞᱮᱱᱟ ᱟᱫᱚ ᱩᱱᱠᱤᱱ ᱫᱚ ᱟᱹᱠᱤᱱᱜᱮ ᱟᱹᱰᱤᱡᱳᱨ ᱠᱤᱱ ᱜᱟᱛᱮᱜᱼᱟ ᱛᱟᱦᱮᱫ ᱡᱟᱦᱟᱸ ᱛᱮᱠᱤᱱ ᱪᱟᱞᱟᱜᱼᱟ ᱚᱱᱛᱮ ᱜᱮ ᱢᱤᱫ ᱛᱮᱜᱮᱠᱤᱱ ᱪᱟᱞᱟᱜᱼᱟ ᱛᱟᱦᱮᱫ ᱛᱟᱦᱮᱫ ᱟᱫᱚ ᱩᱱ ᱚᱠᱛᱚ ᱨᱮᱫᱚ ᱟᱹᱠᱤᱱ ᱚᱠᱛᱚ ᱨᱮᱫᱚ ᱟᱵᱚ ᱱᱚᱣᱟ ᱵᱷᱟᱨᱚᱛ ᱫᱤᱥᱚᱢ ᱨᱮᱫᱚ ᱨᱟᱡᱽ ᱥᱟᱥᱚᱱ ᱪᱟᱞᱟᱜ ᱠᱟᱱ ᱛᱟᱦᱮᱸ ᱠᱟᱱᱟ ᱟᱫᱚ ᱨᱟᱡᱟ ᱥᱟᱥᱚᱱ ᱪᱟᱞᱟᱜ ᱠᱟᱱ ᱛᱟᱦᱮᱸ ᱠᱟᱱ ᱠᱷᱟᱱ ᱟᱵᱚᱨᱮᱱ ᱦᱚᱲ ᱠᱚ ᱥᱮ ᱟᱞᱮᱨᱮᱱ ᱜᱚᱲᱚᱢ ᱦᱟᱲᱟᱢ ᱠᱚᱫᱚ ᱨᱟᱡᱟ ᱴᱷᱮᱱ ᱠᱚ ᱥᱟᱥᱚᱱ ᱚᱪᱚᱜ ᱠᱟᱱ ᱛᱟᱦᱮᱸ ᱠᱟᱱᱟ ᱟᱨ ᱩᱱᱠᱩ ᱫᱚ ᱚᱱᱠᱟᱱ ᱱᱟᱦᱟᱪᱟᱨ ᱥᱮ ᱚᱱᱠᱟ ᱚᱛᱛᱟᱪᱟᱨ ᱠᱚ ᱠᱟᱹᱢᱤᱭᱮᱫ ᱛᱟᱦᱮᱸ ᱠᱟᱱᱟ ᱡᱮ ᱟᱵᱚᱣᱟᱜ ᱦᱚᱲ ᱪᱮᱛᱟᱱ ᱨᱮᱫᱚ ᱠᱟᱹᱡ ᱦᱚᱸ ᱵᱟᱝᱠᱚ ᱫᱟᱭᱟᱜ ᱠᱟᱱ ᱛᱟᱦᱮᱸ ᱠᱟᱱᱟ ᱟᱨ ᱟᱵᱚ ᱫᱚ ᱩᱱᱠᱩᱣᱟᱜ ᱚᱲᱟᱜ ᱨᱮ ᱥᱮ ᱩᱱᱠᱩ ᱴᱷᱮᱱ ᱜᱩᱛᱤ ᱵᱚ ᱛᱟᱦᱮᱸ ᱠᱟᱱᱟ ᱛᱟᱦᱮᱫ ᱜᱩᱛᱤ ᱠᱚ ᱛᱟᱦᱮᱸ ᱠᱟᱱ ᱛᱟᱦᱮᱸ ᱠᱟᱱᱟ ᱟᱞᱮᱨᱮᱱ ᱜᱚᱲᱚᱢ ᱦᱟᱲᱟᱢ ᱠᱚᱫᱚ ᱟᱫᱚ ᱩᱱ ᱚᱠᱛᱚ ᱫᱚ ᱩᱱᱟᱹᱜ ᱠᱚ ᱚᱛᱛᱟᱪᱟᱨᱮᱫ ᱛᱟᱦᱮᱫ ᱩᱱᱟᱹᱜ ᱟᱵᱚ ᱪᱮᱛᱟᱱ ᱨᱮᱠᱚ ᱱᱟᱦᱟᱪᱟᱨᱮᱫ ᱛᱟᱦᱮᱫ ᱪᱮ ᱟᱵᱚᱣᱟᱜ ᱧᱮᱞ ᱜᱮ ᱛᱟᱦᱮᱫ ᱵᱟᱝ ᱜᱟᱱᱚᱜ ᱠᱟᱱᱟ ᱟᱫᱚ ᱩᱱᱠᱤᱱ ᱰᱤᱵᱟᱹ ᱠᱤᱥᱩᱱ ᱫᱚ ᱛᱟᱦᱮᱫ ᱡᱮᱢᱚᱱ ᱦᱟᱱᱟ ᱥᱚᱨᱟᱭ ᱠᱮᱞᱞᱟ ᱨᱮᱠᱤᱱ ᱛᱩᱧᱟ ᱚᱸᱰᱮ ᱟᱸᱜᱼᱥᱟᱨ ᱧᱩᱨᱩᱜᱼᱟ ᱛᱟᱦᱮᱫ ᱡᱮᱢᱚᱱ ᱦᱟᱸᱰᱮ ᱜᱩᱢᱤᱫᱽ ᱠᱷᱚᱱ ᱠᱤᱱ ᱛᱩᱧᱟ ᱛᱟᱦᱮᱫ ᱡᱮᱢᱚᱱ ᱚᱸᱰᱮ ᱠᱷᱚᱱ ᱦᱟᱸᱰᱮ ᱥᱚᱨᱟᱭ ᱠᱮᱞᱞᱟ ᱦᱟᱜ ᱚᱱᱟ ᱨᱟᱡᱟ ᱚᱲᱟᱜ ᱡᱟᱦᱟᱸ ᱢᱮᱱᱟᱜᱼᱟ ᱚᱸᱰᱮ ᱛᱟᱦᱮᱫ ᱧᱩᱨᱩᱜᱼᱟ ᱚᱸᱰᱮᱭᱟᱜ ᱫᱚ ᱫᱚᱥ ᱠᱤᱞᱳᱢᱤᱴᱟᱨ ᱞᱮᱠᱟ ᱡᱮᱞᱮᱧᱟ ᱫᱚᱥ ᱠᱤᱞᱳᱢᱤᱴᱟᱨ ᱞᱮᱠᱟ ᱠᱤᱱ ᱛᱩᱧ ᱛᱮᱜᱮ ᱠᱤᱱ ᱛᱩᱧ ᱫᱟᱲᱮᱭᱟᱜ ᱠᱟᱱ ᱛᱟᱦᱮᱫ ᱟᱫᱚ ᱩᱱᱠᱤᱱ ᱫᱚ ᱩᱱᱟᱹᱜ ᱵᱚᱸᱜᱟ ᱞᱮᱠᱟᱱ ᱦᱚᱲᱠᱤᱱ ᱛᱟᱦᱮᱸ ᱠᱟᱱ ᱛᱟᱦᱮᱸᱫ ᱠᱟᱱᱟ ᱡᱮᱢᱚᱱ ᱩᱱᱠᱤᱱ ᱫᱚ ᱟᱵᱚ ᱪᱮᱛᱟᱱ ᱨᱮ ᱱᱩᱱᱟᱹᱜ ᱚᱛᱛᱟᱪᱟᱨ ᱦᱩᱭᱩᱜ ᱠᱟᱱ ᱛᱟᱦᱮᱸ ᱠᱟᱱᱟ ᱟᱨ ᱱᱟᱪᱟᱨ ᱦᱩᱭᱩᱜ ᱠᱟᱱ ᱛᱟᱦᱮᱸ ᱠᱟᱱᱟ ᱚᱱᱟ ᱠᱚ ᱵᱚᱞᱮ ᱩᱱᱠᱤᱱ ᱫᱚ ᱵᱚᱸᱜᱟ ᱦᱟᱜ ᱫᱟᱲᱮ ᱡᱳᱨ ᱛᱮᱜᱮ ᱟᱨ ᱵᱚᱸᱜᱟ ᱞᱮᱠᱟᱱ ᱦᱚᱲ ᱜᱮᱠᱤᱱ ᱛᱟᱦᱮᱸ ᱠᱟᱱᱟ ᱡᱮ ᱦᱟᱸᱰᱮ ᱠᱷᱚᱱ ᱠᱤᱱ ᱛᱩᱧ ᱨᱮᱦᱚᱸ ᱡᱮ ᱟᱭᱟᱜ ᱨᱟᱡᱟ ᱦᱟᱜ ᱚᱲᱟᱜ ᱨᱮ ᱧᱩᱨᱩᱜ ᱠᱟᱱ ᱛᱟᱦᱮᱸ ᱠᱟᱱᱟ ᱟᱫᱚ ᱨᱟᱡᱟᱣᱟᱜ ᱚᱱᱟ ᱛᱩᱧ ᱠᱚ ᱧᱮᱞᱛᱮ ᱡᱮ ᱚᱱᱟ ᱫᱟᱲᱮ ᱠᱚ ᱧᱮᱞᱛᱮ ᱦᱚᱸ ᱟᱹᱰᱤ ᱡᱳᱨᱮ ᱵᱚᱛᱚᱨ ᱞᱮᱱ ᱛᱟᱦᱮᱫ ᱟᱫᱚ ᱩᱱᱠᱤᱱᱟᱜ ᱟᱥᱟ ᱟᱨ ᱫᱟᱭᱟᱢᱟᱭᱟ ᱛᱮᱜᱮ ᱟᱵᱚ ᱟᱹᱰᱤ ᱡᱳᱨ ᱵᱚ ᱵᱟᱧᱪᱟᱣ ᱞᱮᱱ ᱛᱟᱦᱮᱸ ᱠᱟᱱᱟ ᱤᱧ ᱫᱚ ᱚᱱᱟ ᱞᱟᱹᱜᱤᱫ ᱩᱱᱠᱤᱱ ᱫᱚ ᱚᱱᱟ ᱟᱹᱰᱤ ᱜᱚᱨᱚᱵᱤᱧ ᱵᱩᱡᱷᱟᱹᱣᱟ ᱛᱟᱦᱮᱫ ᱡᱮ ᱩᱱᱠᱤᱱ ᱟᱵᱚ ᱞᱟᱹᱜᱤᱫ ᱱᱩᱱᱟᱹᱜ ᱠᱤᱱ ᱠᱟᱨᱟᱣᱟ ᱛᱟᱦᱮᱫ ᱟᱨ ᱩᱱᱠᱤᱱ ᱟᱵᱚᱣᱟᱜ ᱪᱮᱛᱟᱱ ᱨᱮ ᱚᱱᱟ ᱚᱛᱛᱟᱪᱟᱨ ᱵᱟᱠᱤᱱ ᱧᱮᱞ ᱥᱟᱦᱟᱣᱮᱫ ᱠᱟᱱ ᱛᱟᱦᱮᱫ ᱛᱮ ᱢᱮᱱ ᱜᱟᱱᱚᱜᱼᱟ ᱩᱱᱠᱤᱱ ᱫᱚ ᱵᱚᱸᱜᱟ ᱞᱮᱠᱟᱱ ᱦᱚᱲ ᱜᱮᱠᱤᱱ ᱛᱟᱦᱮᱸ ᱠᱟᱱᱟ ᱛᱟᱦᱮᱫ ᱚᱱᱟ ᱞᱟᱹᱜᱤᱫ ᱩᱱᱠᱤᱱ ᱫᱚ ᱤᱧ ᱟᱹᱰᱤ ᱡᱳᱨᱜᱤᱧ ᱯᱟᱹᱛᱭᱟᱹᱣ ᱟᱠᱤᱱᱟ ᱟᱨᱤᱧ ᱥᱟᱨᱦᱟᱣᱮᱫ ᱠᱤᱱᱟ ᱚᱱᱟ ᱞᱟᱹᱜᱤᱫ ᱤᱧ ᱫᱚ ᱩᱱᱠᱤᱱ ᱰᱤᱵᱟᱹ ᱠᱤᱥᱩᱱ ᱛᱟᱠᱤᱱ ᱫᱚ ᱟᱹᱰᱤ ᱡᱳᱨ ᱜᱚᱨᱚᱵᱤᱧ ᱟᱹᱭᱠᱟᱹᱣᱟ ᱟᱨ ᱜᱚᱨᱚᱵ ᱜᱤᱧ ᱵᱩᱡᱷᱟᱹᱣᱟ